ᱱᱚᱣᱟ ᱵᱷᱟᱨᱚᱛ ᱨᱤᱱ ᱦᱚᱲ ᱫᱚ ᱡᱚᱛᱚᱜᱮ ᱪᱟ ᱠᱚ ᱠᱩᱥᱤᱭᱟᱜᱼᱟ ᱥᱮᱛᱟᱜ ᱵᱮᱨᱮᱫ ᱠᱟᱛᱮ ᱟᱵ ᱦᱩᱛᱩᱢ ᱠᱟᱛᱮ ᱫᱟᱜ ᱫᱟᱹᱛᱟᱱᱤ ᱠᱟᱛᱮ ᱢᱟᱲᱟᱝ ᱫᱚ ᱪᱟ ᱠᱚ ᱧᱩᱭᱟ ᱟᱫᱚ ᱚᱱᱟ ᱪᱟᱜᱮ ᱚᱠᱟᱞᱮᱠᱟᱧ ᱵᱮᱱᱟᱣᱮᱜᱼᱟ ᱵᱮᱱᱟᱣᱟ ᱚᱱᱟᱜᱤᱧ ᱞᱟᱹᱭ ᱥᱚᱫᱚᱨᱮᱜᱼᱟ ᱪᱮᱞᱟᱝ ᱦᱚᱯᱚᱱ ᱨᱮ ᱫᱟᱜ ᱤᱧ ᱪᱚᱸᱫᱟᱭᱟ ᱱᱟᱯ ᱠᱟᱛᱮ ᱚᱲᱟᱜ ᱨᱮ ᱛᱤᱱᱟᱹᱜ ᱦᱚᱲ ᱢᱮᱱᱟᱜ ᱞᱮᱭᱟ ᱚᱱᱟ ᱦᱤᱥᱟᱹᱵᱽ ᱪᱤᱱᱤᱧ ᱮᱢᱟᱜᱼᱟ ᱪᱤᱱᱤ ᱮᱢ ᱠᱟᱛᱮ ᱟᱫᱨᱟᱠ ᱠᱚᱹᱧ ᱠᱚᱴᱮᱡᱟᱜᱼᱟ ᱦᱮᱰᱮᱡᱚᱜ ᱚᱠᱛᱚ ᱚᱠᱛᱚ ᱥᱚᱢᱚᱭ ᱨᱮ ᱪᱟ ᱯᱟᱹᱛᱤᱧ ᱮᱢᱟ ᱦᱮᱰᱮᱡ ᱞᱮᱱᱠᱷᱟᱱ ᱟᱬᱜᱚᱭᱟᱹᱧ ᱟᱬᱜᱚ ᱠᱟᱛᱮ ᱪᱷᱟᱱᱤ ᱠᱟᱛᱮ ᱛᱤᱱᱟᱹᱜ ᱦᱚᱲᱟᱞᱮ ᱡᱮᱛᱮ ᱦᱚᱲᱞᱮ ᱧᱩ ᱦᱟᱹᱴᱤᱧᱟ